ᱦᱮᱞᱳ ᱦᱮᱸ ᱡᱚᱦᱟᱨᱜᱮ ᱜᱚᱢᱠᱮ ᱟᱢᱜᱮ ᱪᱩᱱᱰᱟ ᱢᱩᱨᱢᱩ ᱫᱚᱠᱟᱱᱫᱟᱨ ᱦᱮᱸ ᱢᱮᱱᱫᱟᱹᱧ ᱥᱚᱵᱡᱤ ᱵᱟᱡᱟᱨ ᱫᱚ ᱪᱮᱫ ᱞᱮᱠᱟ ᱪᱟᱞᱟᱜ ᱠᱟᱱᱛᱮ ᱦᱮᱸ ᱟᱨ ᱢᱟᱱᱮ ᱠᱚᱨᱚᱞᱟ ᱨᱮᱭᱟᱜ ᱫᱟᱢ ᱫᱚ ᱪᱮᱫ ᱞᱮᱠᱟ ᱪᱟᱞᱟᱜ ᱠᱟᱱᱟ ᱦᱮᱸ ᱟᱨ ᱛᱟᱦᱮᱨ ᱨᱮᱭᱟᱜ ᱫᱚ ᱦᱮᱸ ᱟᱨ ᱢᱟᱱᱮ ᱮᱨᱯᱚᱨ ᱫᱷᱚᱱᱤᱭᱟᱯᱟᱛᱟ ᱠᱚ ᱦᱮᱸ ᱟᱨ ᱟᱪᱪᱷᱟ ᱚᱱᱟ ᱤᱭᱟᱹ ᱜᱟᱡᱚᱨ ᱠᱚ ᱟᱨ ᱵᱮᱸᱜᱟᱲ ᱟᱪᱪᱷᱟ ᱟᱪᱪᱷᱟ ᱟᱨ ᱦᱩᱸ ᱟᱨ ᱠᱩᱲᱪᱟᱹ ᱟᱪᱪᱷᱟ ᱟᱨᱦᱚᱸ ᱢᱟᱱᱮ ᱢᱟᱱᱮ ᱪᱮᱫ ᱤᱧ ᱢᱮᱛᱟᱢᱟ ᱫᱚᱠᱟᱱᱫᱟᱨ ᱢᱟᱱᱮ ᱮᱛᱚ ᱨᱮᱸᱜᱮᱡᱽ ᱦᱚᱲᱛᱚ ᱚᱱᱟᱛᱮ ᱢᱟᱱᱮ ᱡᱮᱴᱟ ᱚᱠᱟᱫᱚ ᱥᱚᱥᱛᱟ ᱥᱚᱥᱛᱟ ᱡᱤᱱᱤᱥ ᱚᱱᱟ ᱠᱚᱜᱮ ᱱᱮᱛᱟᱨ ᱫᱚ ᱡᱚᱢ ᱦᱩᱭᱩᱜ ᱠᱟᱱᱟ ᱚᱱᱟᱛᱮ ᱢᱟᱱᱮ ᱠᱩᱞᱤ ᱵᱟᱲᱟᱭᱮᱫ ᱠᱟᱹᱱᱟᱹᱧ ᱵᱚᱞᱮ ᱚᱱᱟᱜᱤᱧ ᱢᱮᱱ ᱦᱚᱪᱚᱭᱮᱫᱟ ᱟᱫᱚ ᱵᱚᱞᱮ ᱟᱫᱚ ᱢᱟᱱᱮ ᱥᱚᱥᱛᱟ ᱧᱚᱜ ᱡᱤᱱᱤᱥ ᱟᱨᱦᱚᱸ ᱪᱮᱫ ᱠᱚ ᱢᱮᱱᱟᱜᱼᱟ ᱦᱮᱸ

ᱦᱮᱸ ᱦᱮᱸ ᱦᱮᱸ ᱟᱪᱪᱷᱟ ᱱᱤᱛᱚᱜ ᱪᱮᱫ ᱞᱮᱠᱟ ᱪᱟᱞᱟᱜ ᱠᱟᱱᱟ ᱵᱮᱸᱜᱟᱲ ᱫᱚ ᱪᱮᱫ ᱞᱮᱠᱟ ᱪᱟᱞᱟᱜ ᱠᱟᱱᱟ ᱚᱻ ᱦᱮᱸ ᱦᱮᱸ ᱟᱫᱚ ᱠᱚᱸᱰᱷᱟᱫᱚ ᱪᱮᱫ ᱞᱮᱠᱟ ᱠᱮᱡᱤ ᱠᱟᱱᱛᱮ ᱚᱻ ᱤᱭᱟᱹ ᱦᱚᱛᱚᱜ ᱫᱚ ᱦᱮᱸ ᱦᱮᱸ ᱟᱪᱪᱷᱟ ᱟᱪᱪᱷᱟ ᱟᱪᱪᱷᱟ ᱫᱚᱠᱟᱱᱫᱟᱨ ᱢᱮᱱ ᱦᱚᱪᱚᱭᱮᱫᱟᱹᱧ ᱪᱮᱫ ᱤᱭᱟᱹ ᱯᱮᱸᱭᱟᱡᱽ ᱫᱚ ᱪᱮᱫ ᱞᱮᱠᱟ ᱠᱮᱡᱤ ᱪᱟᱞᱟᱜ ᱠᱟᱱᱟ ᱦᱩᱸ ᱟᱪᱪᱷᱟ ᱟᱪᱪᱷᱟ ᱟᱨ ᱨᱚᱥᱩᱱ ᱪᱮᱫ ᱞᱮᱠᱟ ᱪᱟᱞᱟᱣ ᱵᱟᱲᱟᱜ ᱠᱟᱱᱟ ᱦᱩᱸ ᱦᱩᱸ ᱚᱱᱟᱜᱮ ᱵᱚᱞᱮ ᱢᱟᱱᱮ ᱨᱮᱸᱜᱮᱡᱽ ᱦᱚᱲ ᱛᱚ ᱟᱫᱚ ᱢᱟᱱᱮ ᱚᱠᱟ ᱠᱚ ᱥᱚᱥᱛᱟ ᱥᱚᱥᱛᱟ ᱡᱤᱱᱤᱥ ᱚᱱᱟ ᱠᱚᱜᱮ ᱡᱚᱢ ᱠᱟᱜ ᱦᱩᱭᱩᱜ ᱠᱟᱱᱟ ᱨᱮᱸᱜᱮᱡᱽ ᱦᱚᱲ ᱦᱤᱥᱟᱹᱵᱛᱮ ᱚᱠᱟ ᱠᱚ ᱡᱤᱱᱤᱥ ᱠᱩᱞᱟᱹᱜᱼᱟ ᱚᱱᱟᱠᱚ ᱡᱤᱱᱤᱥ ᱜᱮ ᱡᱚᱢ ᱦᱩᱭᱩᱜᱼᱟ ᱦᱩᱸ ᱦᱩᱸ ᱦᱩᱸ ᱦᱩᱸ ᱦᱮᱸ ᱠᱟᱹᱭᱴᱷᱟᱹ ᱫᱚ ᱪᱮᱫ ᱞᱮᱠᱟ ᱫᱟᱢᱟ ᱠᱟᱹᱭᱴᱷᱟᱹ ᱚᱻ ᱟᱪᱪᱷᱟ ᱟᱪᱪᱷᱟ ᱦᱮᱸ ᱦᱮᱸ ᱟᱨ ᱤᱭᱟᱹ ᱫᱚᱠᱟᱱᱫᱟᱨ ᱢᱮᱱ ᱮᱫᱟᱹᱧ ᱡᱮ ᱡᱷᱤᱝᱜᱟᱹ ᱫᱚ ᱵᱟᱝ ᱧᱟᱢ ᱵᱟᱲᱟᱜ ᱠᱟᱱᱛᱮ ᱦᱮᱸ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱟᱨ ᱵᱮᱨᱮᱞ ᱢᱟᱹᱨᱤᱪ ᱫᱚ ᱪᱮᱫ ᱞᱮᱠᱟ ᱪᱟᱞᱟᱜ ᱠᱟᱱᱛᱮ ᱦᱮᱸ ᱟᱪᱪᱷᱟ ᱚᱱᱟ ᱠᱚᱜᱮ ᱢᱟᱱᱮ ᱚᱠᱟ ᱠᱚ ᱥᱚᱥᱛᱟ ᱡᱤᱱᱤᱥ ᱚᱱᱟ ᱠᱚᱜᱮ ᱨᱮᱸᱜᱮᱡᱽ ᱦᱚᱲᱫᱚ ᱚᱱᱟ ᱠᱚᱜᱮ ᱡᱚᱢ ᱠᱟᱛᱮᱫ ᱟᱹᱥᱩᱞᱚᱜ ᱦᱩᱭᱩᱜᱼᱟ ᱛᱚ ᱚᱱᱟ ᱠᱚᱜᱮ ᱵᱟᱞᱮ ᱦᱮᱸ ᱦᱮᱸ ᱦᱮᱸ ᱦᱮᱸ ᱟᱨ ᱟᱪᱪᱷᱟ ᱤᱭᱟᱹ ᱵᱩᱨ ᱵᱩᱨᱵᱩᱴᱤ ᱫᱚ ᱵᱟᱝ ᱧᱟᱢ ᱵᱟᱲᱟᱜ ᱠᱟᱱᱟ ᱦᱩᱸ ᱦᱩᱸ ᱟᱨ ᱢᱟᱞᱦᱟᱱ ᱫᱚ ᱪᱮᱫ ᱞᱮᱠᱟ ᱠᱮᱡᱤ ᱪᱟᱞᱟᱜ ᱠᱟᱱᱛᱮ ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱫᱚᱠᱟᱱᱫᱟᱨ ᱜᱚᱢᱠᱮ ᱤᱱᱠᱟᱹ ᱜᱮ ᱦᱮᱸ ᱦᱮᱸ ᱟᱪᱪᱷᱟ ᱴᱷᱤᱠ ᱜᱮᱭᱟ ᱛᱟᱦᱚᱞᱮ ᱫᱚᱠᱟᱱᱫᱟᱨ ᱟᱭᱢᱟ ᱟᱭᱢᱟ ᱡᱚᱦᱟᱨ ᱥᱟᱨᱦᱟᱣ ᱦᱮᱸ